ᱤᱧ ᱤᱧᱟᱹᱜ ᱟᱹᱛᱩ ᱨᱮᱭᱟᱜ ᱠᱟᱛᱷᱟ ᱡᱩᱫᱤ ᱚᱱᱟ ᱟᱹᱛᱩ ᱨᱮᱭᱟᱜ ᱠᱟᱛᱷᱟᱧ ᱞᱟᱹᱭᱤᱧ ᱠᱩᱥᱤᱭᱟᱜᱼᱟ ᱠᱟᱨᱚᱱ ᱡᱟᱦᱟᱸ ᱟᱹᱛᱩ ᱨᱮ ᱤᱧᱤᱧ ᱯᱟᱲᱦᱟᱣ ᱟᱠᱟᱱᱟ ᱚᱱᱟ ᱫᱚ ᱥᱟᱱᱛᱟᱲ ᱜᱮ ᱮᱠᱷᱮᱱ ᱠᱚ ᱛᱟᱦᱮᱸᱠᱟᱱᱟ ᱥᱟᱱᱛᱟᱲ ᱛᱟᱦᱮᱸ ᱦᱚᱛᱮ ᱛᱮ ᱡᱚᱛᱚ ᱜᱮ ᱱᱟᱭ ᱱᱟᱯᱟᱭ ᱛᱮ ᱜᱮ ᱱᱤᱛᱚᱝ ᱡᱟᱦᱮᱨ ᱢᱮᱱᱟᱜ ᱟᱠᱟᱫᱟ ᱡᱷᱚᱛᱚ ᱯᱷᱟᱞ ᱯᱟᱡᱟᱣ ᱞᱟᱹᱜᱤᱫ ᱠᱟᱢᱟᱨ ᱢᱮᱱᱟᱜ ᱟᱠᱟᱫ ᱠᱚᱣᱟ ᱪᱷᱩᱸᱛ ᱢᱩᱠᱩᱛ ᱞᱟᱹᱜᱤᱫ ᱱᱟᱹᱯᱤᱛ ᱢᱮᱱᱟᱜ ᱟᱠᱟᱫ ᱠᱚᱣᱟ ᱟᱨ ᱚᱸᱰᱮ ᱟᱹᱰᱤ ᱱᱟᱯᱟᱭ ᱛᱮ ᱥᱩᱨᱼᱥᱩᱨ ᱛᱮ ᱟᱹᱛᱩ ᱨᱮ ᱢᱮᱱᱟᱜ ᱟᱠᱟᱫ ᱞᱮᱭᱟ ᱟᱨ ᱵᱤᱥᱮᱥ ᱠᱟᱨᱛᱮᱫᱩᱧ ᱠᱩᱥᱤᱭᱟᱜᱼᱟ ᱚᱱᱟ ᱠᱷᱟᱹᱛᱤᱨ ᱤᱧ ᱡᱟᱦᱟᱸ ᱟᱹᱛᱩᱧ ᱡᱟᱱᱟᱢ ᱟᱠᱟᱱᱟ ᱚᱱᱟ ᱟᱹᱰᱤ ᱞᱟᱦᱟ ᱨᱮ ᱚᱱᱟ ᱟᱥᱮᱠᱟ ᱨᱮᱭᱟᱜ ᱠᱚᱢᱤᱴᱤ ᱥᱮ ᱟᱥᱮᱠᱟ ᱨᱮᱭᱟᱜ ᱢᱤᱫᱴᱮᱡ ᱠᱞᱟᱵ ᱥᱮ ᱟᱥᱮᱠᱟ ᱨᱮᱭᱟᱜ ᱢᱤᱫᱴᱮᱡ ᱥᱚᱢᱤᱛᱤ ᱟᱞᱮ ᱟᱹᱛᱩ ᱠᱟᱫᱢᱟ ᱟᱹᱛᱩ ᱨᱮ ᱦᱩᱭ ᱞᱮᱱ ᱛᱟᱦᱮᱸᱱ